ᱥᱮᱛᱟᱜ ᱨᱮ ᱵᱮᱨᱮᱫ ᱠᱟᱛᱮᱜ ᱛᱤ ᱡᱟᱝᱜᱟ ᱟᱹᱨᱩᱵ ᱯᱷᱟᱨᱪᱟ ᱠᱟᱛᱮ ᱫᱩᱣᱟᱹᱨ ᱞᱮ ᱪᱷᱚᱪᱟᱜᱼᱟ ᱫᱩᱣᱟᱹᱨ ᱪᱷᱚᱪ ᱠᱟᱛᱮ ᱛᱟᱨ ᱯᱚᱨᱮ ᱡᱚᱜᱽ ᱟᱞᱮ ᱜᱤᱰᱤ ᱟᱞᱮ ᱜᱩᱨᱤᱡᱽ ᱠᱚᱞᱮ ᱦᱟᱹᱨ ᱜᱤᱰᱤᱭᱟ ᱦᱟᱹᱨ ᱜᱤᱰᱤ ᱠᱟᱛᱮ ᱡᱚᱛᱚ ᱞᱮ ᱥᱟᱯᱷᱟᱭᱟ ᱥᱟᱯᱷᱟ ᱥᱟᱯᱷᱤ ᱠᱮᱫᱟ ᱟᱫᱚ ᱟᱨᱚ ᱞᱮ ᱪᱷᱚᱪ ᱩᱰᱩᱠᱟ ᱚᱲᱟᱜ ᱠᱷᱚᱱᱟᱜ ᱚᱲᱟᱜ ᱠᱷᱚᱱᱞᱮ ᱪᱷᱚᱪ ᱳᱰᱳᱠ ᱠᱮᱫᱟ ᱥᱟᱯᱷᱟ ᱥᱟᱯᱷᱤ ᱜᱚᱴᱟ ᱜᱚᱴᱟ ᱞᱮ ᱡᱚᱜᱽ ᱩᱰᱩᱜ ᱠᱮᱫᱟᱞᱮ ᱜᱩᱨᱤᱡᱽ ᱠᱮᱫᱟᱞᱮ ᱛᱳᱯᱳ ᱯᱷᱟᱨᱪᱟ ᱮᱱᱟᱞᱮ ᱛᱟᱨᱯᱚᱨᱮ ᱚᱲᱟᱜ ᱦᱚᱸ ᱪᱷᱤᱢ ᱪᱷᱟᱢ ᱛᱟᱦᱮᱸ ᱮᱱᱟ ᱱᱤᱡᱮᱨᱟᱜ ᱥᱟᱥᱛᱨᱚ ᱦᱚᱸ ᱪᱷᱤᱢ ᱪᱷᱟᱢ ᱛᱟᱦᱮᱸ ᱮᱱᱟ ᱱᱤᱡᱮᱨᱟᱜ ᱥᱟᱥᱛᱨᱚ ᱦᱚᱸ ᱪᱷᱤᱢ ᱪᱷᱟᱢ ᱛᱟᱦᱮᱸ ᱮᱱᱟ ᱟᱹᱰᱤ ᱵᱷᱟᱹᱜᱤ